ᱱᱟᱦᱟᱜ ᱡᱮᱜᱮᱛ ᱨᱮ ᱥᱟᱱᱛᱟᱲᱤ ᱯᱟᱹᱨᱥᱤ ᱫᱚ ᱢᱤᱫᱴᱟᱝ ᱪᱮᱞᱮᱧᱡᱽ ᱨᱮ ᱛᱤᱸᱜᱩ ᱠᱟᱱᱟ ᱪᱮᱞᱮᱧᱡᱽ ᱢᱟᱱᱮ ᱪᱮᱫ ᱞᱮᱠᱟ ᱚᱱᱟᱛᱮ ᱱᱤᱛᱚᱜ ᱢᱤᱫᱴᱟᱝ ᱥᱟᱱᱛᱟᱲᱤ ᱚᱞᱚᱜ ᱯᱟᱲᱦᱟᱣ ᱟᱹᱰᱤ ᱡᱩᱜᱽ ᱛᱟᱭᱚᱢ ᱟᱭᱢᱟ ᱥᱮᱨᱢᱟ ᱛᱟᱭᱚᱢ ᱵᱷᱟᱨᱚᱛ ᱯᱷᱩᱨᱜᱟᱹᱞ ᱨᱮᱱᱟᱜ ᱟᱭᱢᱟ ᱥᱮᱨᱢᱟ ᱛᱟᱭᱚᱢ ᱱᱚᱣᱟ ᱢᱤᱫᱴᱟᱝ ᱥᱟᱱᱛᱟᱲᱤ ᱯᱟᱹᱨᱥᱤ ᱥᱚᱝᱵᱤᱫᱷᱟᱱ ᱨᱮᱱᱟᱜ ᱚᱥᱴᱚᱢ ᱛᱚᱯᱚᱥᱤᱞ ᱨᱮ ᱥᱮᱞᱮᱫ ᱠᱟᱱᱟ ᱟᱨ ᱤᱥᱠᱩᱞ ᱠᱚᱞᱮᱡᱽ ᱭᱩᱱᱤᱵᱷᱟᱨᱥᱤᱴᱤ ᱨᱮ ᱯᱟᱲᱦᱟᱜ ᱪᱟᱞᱟᱜ ᱠᱟᱱᱟ ᱢᱮᱰᱤᱭᱟᱢ ᱛᱮᱦᱚᱸ ᱯᱟᱲᱦᱟᱣ ᱪᱟᱞᱟᱜ ᱠᱟᱱᱟ ᱢᱮᱱᱠᱷᱟᱱ ᱚᱱᱟ ᱠᱚ ᱚᱱᱟ ᱠᱚ ᱚᱠᱟ ᱞᱮᱠᱟ ᱯᱟᱲᱦᱟᱣ ᱦᱩᱭᱩᱜᱼᱟ ᱚᱠᱟ ᱞᱮᱠᱟ ᱯᱩᱛᱷᱤ ᱯᱟᱛᱷᱟᱢ ᱠᱚ ᱛᱮᱭᱟᱨᱚᱜᱼᱟ ᱚᱱᱟ ᱯᱩᱛᱤ ᱯᱟᱛᱷᱟᱢ ᱱᱚᱣᱟ ᱛᱮᱭᱟᱨ ᱨᱮ ᱟᱹᱰᱤ ᱮᱸᱴᱠᱮᱴᱚᱬᱮ ᱧᱮᱞᱚᱜ ᱠᱟᱱᱟ ᱯᱟᱹᱱᱟᱹᱨᱥᱤ ᱡᱟᱦᱟᱸ ᱫᱚ ᱯᱚᱨᱤᱵᱷᱟᱥᱟ ᱥᱮ ᱴᱟᱨᱢᱳᱞᱚᱡᱤ ᱵᱮᱱᱟᱣᱨᱮ ᱱᱚᱣᱟ ᱮᱸᱴᱠᱮᱴᱚᱬᱮ ᱢᱮᱱᱟᱜ ᱠᱟᱫᱟ ᱢᱮᱰᱤᱭᱟᱢ ᱞᱮᱠᱟᱛᱮ ᱟᱨ ᱥᱟᱱᱛᱟᱲᱤ ᱯᱟᱹᱨᱥᱤ ᱨᱚᱨᱚᱲᱟᱱ ᱠᱚ ᱦᱚᱲ ᱠᱚ ᱩᱱᱟᱹᱜ ᱡᱟᱹᱥᱛᱤ ᱚᱞᱚᱜ ᱯᱟᱲᱦᱟᱣ ᱚᱞ ᱟᱹᱠᱤᱞ ᱛᱮ ᱵᱟᱝ ᱠᱚ ᱞᱟᱦᱟᱣ ᱠᱟᱱᱟ ᱟᱹᱰᱤ ᱠᱚᱢ ᱜᱮᱭᱟ ᱠᱚ ᱡᱟᱦᱟᱸᱭ ᱠᱚ ᱚᱞᱚᱜ ᱯᱟᱲᱦᱟᱣ ᱠᱟᱱ ᱨᱮᱦᱚᱸ ᱥᱟᱱᱛᱟᱲᱤ ᱯᱟᱹᱨᱥᱤ ᱜᱟᱹᱦᱤᱨ ᱥᱟᱺᱦᱤᱡ ᱫᱚ ᱵᱟᱝ ᱠᱚ ᱵᱟᱲᱟᱭ ᱠᱟᱫᱟ ᱟᱨ ᱥᱟᱱᱛᱟᱲᱤ ᱯᱟᱹᱨᱥᱤ ᱱᱤᱛ ᱫᱚ ᱡᱷᱚᱛᱚ ᱚᱞ ᱪᱤᱠᱤᱛᱮ ᱪᱟᱨᱪᱟᱜ ᱠᱟᱱᱟ ᱯᱟᱹᱦᱤᱞ ᱫᱚ ᱢᱚᱬᱮ ᱜᱚᱴᱟᱝ ᱪᱤᱠᱤ ᱛᱮ ᱪᱟᱨᱪᱟᱜ ᱠᱟᱱ ᱛᱟᱦᱮᱸᱜ ᱡᱮᱢᱚᱱ ᱩᱲᱤᱭᱟ ᱛᱮ ᱵᱟᱝᱞᱟᱛᱮ ᱫᱮᱵᱽᱱᱟᱜᱚᱨᱤ ᱛᱮ ᱨᱳᱢᱟᱱ ᱛᱮ ᱚᱞ ᱪᱤᱠᱤᱛᱮ ᱢᱮᱱᱠᱷᱟᱱ ᱱᱤᱛᱚᱜ ᱫᱚ ᱠᱷᱟᱹᱞᱤ ᱚᱞ ᱪᱤᱠᱤ ᱥᱩᱢᱩᱝ ᱛᱮᱜᱮ ᱪᱟᱨᱪᱟᱣ ᱨᱮᱱᱟᱜ ᱢᱤᱫᱴᱟᱝ ᱜᱚᱴᱟ ᱟᱠᱟᱱᱟ ᱥᱮ ᱥᱟᱱᱛᱟᱲ ᱥᱟᱶᱛᱟ ᱨᱮ ᱡᱟᱹᱥᱛᱤ ᱦᱚᱲ ᱜᱮᱠᱚ ᱱᱚᱣᱟ ᱠᱚ ᱠᱩᱥᱤᱭᱟᱜ ᱠᱟᱱᱟ ᱥᱮᱠᱚ ᱱᱚᱣᱟ ᱠᱚ ᱟᱯᱱᱟᱨ ᱨᱮᱱᱟᱜ ᱠᱚ ᱢᱮᱱ ᱦᱚᱪᱚᱭᱮᱜᱼᱟ ᱡᱮ ᱪᱮᱫᱟᱜ ᱥᱮ ᱥᱟᱱᱛᱟᱲᱤ ᱚᱞ ᱪᱤᱠᱤ ᱫᱚ ᱢᱤᱫᱴᱟᱝ ᱥᱟᱱᱛᱟᱲᱤ ᱯᱟᱹᱨᱥᱤ ᱨᱮᱱᱟᱜ ᱡᱚᱛᱷᱟᱛ ᱪᱤᱠᱤ ᱠᱟᱱᱟ ᱚᱱᱟ ᱫᱚ ᱯᱩᱥᱴᱟᱹᱣ ᱥᱟᱺᱦᱤᱡ ᱚᱞ ᱨᱟᱠᱟᱵ ᱯᱩᱥᱴᱟᱹᱣ ᱥᱟᱺᱦᱤᱡ ᱩᱰᱩᱠᱟ ᱡᱟᱦᱟᱸ ᱫᱚ ᱮᱴᱟᱜ ᱪᱤᱠᱤᱛᱮ ᱩᱱᱟᱹᱜ ᱯᱩᱥᱴᱟᱹᱣ ᱵᱟᱝ ᱚᱞ ᱨᱟᱠᱟᱵᱚᱜᱼᱟ ᱚᱱᱟᱛᱮ ᱱᱤᱛᱚᱜ ᱱᱚᱣᱟ ᱪᱤᱠᱤ ᱡᱷᱚᱛᱚ ᱥᱟᱱᱛᱟᱲᱤ ᱯᱟᱹᱨᱥᱤ ᱵᱟᱲᱟᱭ ᱦᱚᱲ ᱠᱚ ᱴᱷᱮᱱ ᱱᱚᱣᱟ ᱥᱮᱴᱮᱨ ᱦᱚᱪᱚ ᱦᱩᱭᱩᱜᱼᱟ ᱥᱮ ᱩᱱᱠᱩ ᱡᱚᱛᱷᱟᱛ ᱥᱟᱺᱦᱤᱡ ᱵᱟᱲᱟᱭ ᱦᱚᱪᱚ ᱠᱚ ᱦᱩᱭᱩᱜᱼᱟ ᱚᱱᱟᱜᱮ ᱢᱤᱫᱴᱟᱝ ᱢᱟᱨᱟᱝ ᱪᱮᱞᱮᱧᱡᱽ ᱫᱚ ᱠᱟᱱᱟ ᱱᱚᱣᱟᱛᱮ ᱚᱞᱚᱜ ᱯᱟᱲᱦᱟᱣ ᱚᱠᱟ ᱞᱮᱠᱟᱛᱮ ᱰᱮᱵᱷᱞᱚᱵᱚᱜᱼᱟ ᱦᱟᱨᱟᱼᱵᱩᱨᱩᱜᱼᱟ ᱱᱚᱣᱟ ᱥᱟᱱᱛᱟᱲᱤ ᱮᱱᱮᱡ ᱥᱮᱨᱮᱧ ᱫᱚ ᱵᱟᱝ ᱥᱟᱱᱛᱟᱲᱤ ᱯᱟᱹᱨᱥᱤ ᱥᱟᱱᱛᱟᱲᱤ ᱯᱟᱹᱨᱥᱤ ᱚᱠᱟ ᱞᱮᱠᱟ ᱛᱮᱵᱚᱱ ᱦᱟᱨᱟᱼᱵᱩᱨᱩ ᱫᱟᱲᱮᱭᱟᱜᱼᱟ ᱚᱱᱟᱨᱮ ᱥᱟᱱᱟᱢ ᱠᱚ ᱞᱟᱦᱟ ᱦᱤᱡᱩᱜ ᱞᱟᱹᱠᱛᱤ ᱢᱮᱱᱟᱜ ᱠᱟᱫᱟ ᱟᱨ ᱚᱞᱚᱜ ᱯᱟᱲᱦᱟᱣ ᱛᱮᱜᱮ ᱱᱚᱣᱟ ᱫᱚ ᱦᱟᱨᱟᱼᱵᱩᱨᱩ ᱫᱟᱲᱮᱭᱟᱜᱼᱟ ᱟᱨ ᱚᱞᱚᱜ ᱯᱟᱲᱦᱟᱣ ᱥᱚᱨᱠᱟᱨ ᱦᱚᱸ ᱚᱱᱠᱟ ᱜᱚᱲᱚ ᱵᱟᱝ ᱧᱮᱞ ᱧᱟᱢᱚᱜ ᱠᱟᱱᱟ ᱥᱟᱱᱛᱟᱲᱤ ᱯᱟᱹᱨᱥᱤ ᱛᱮ ᱚᱞᱚᱜ ᱯᱟᱲᱦᱟᱣ ᱨᱮ ᱱᱚᱣᱟᱨᱮ ᱴᱤᱪᱟᱨ ᱵᱟᱹᱱᱩᱜ ᱠᱚᱣᱟ ᱡᱟᱦᱟᱸ ᱤᱥᱠᱩᱞ ᱠᱚ ᱢᱮᱱᱟᱜᱼᱟ ᱴᱤᱪᱟᱨ ᱵᱟᱹᱱᱩᱜ ᱠᱚᱣᱟ ᱥᱮ ᱢᱟᱪᱮᱫ ᱠᱚ ᱵᱟᱝ ᱠᱚ ᱵᱟᱦᱟᱞᱚᱜ ᱠᱟᱱᱟ ᱯᱷᱩᱞᱴᱟᱭᱤᱢ ᱢᱟᱪᱮᱫ ᱠᱚ ᱵᱟᱹᱱᱩᱜ ᱠᱚᱣᱟ ᱯᱩᱛᱷᱤ ᱯᱟᱛᱷᱟᱢ ᱯᱚᱛᱚᱵ ᱠᱚ ᱥᱚᱢᱚᱭ ᱨᱮ ᱵᱟᱝᱠᱚ ᱮᱢ ᱮᱜᱼᱟ ᱤᱥᱠᱩᱞ ᱵᱤᱞᱰᱤᱝ ᱚᱱᱠᱟ ᱵᱟᱝ ᱧᱮᱞᱚᱜ ᱠᱟᱱᱟ ᱦᱳᱥᱴᱮᱞ ᱠᱚ ᱵᱟᱹᱱᱩᱜᱼᱟ ᱱᱚᱣᱟ ᱥᱟᱱᱛᱟᱲᱟᱜ ᱫᱚ ᱟᱭᱢᱟ ᱟᱱᱟᱴ ᱢᱮᱱᱟᱜᱼᱟ ᱱᱚᱜᱼᱚᱭ ᱱᱟ ᱠᱚ ᱟᱱᱟᱴ ᱠᱚ ᱵᱟᱝ ᱥᱚᱞᱦᱮ ᱦᱟᱹᱵᱤᱡ ᱥᱟᱱᱛᱟᱲᱤ ᱯᱟᱹᱨᱥᱤ ᱢᱤᱫᱴᱟᱱ ᱪᱮᱞᱮᱧᱡᱽ ᱨᱮ ᱱᱤᱛᱚᱜ ᱚᱠᱟ ᱞᱮᱠᱟᱛᱮ ᱵᱟᱧᱪᱟᱣ ᱜᱟᱱᱚᱜᱼᱟ ᱱᱚᱣᱟ ᱥᱟᱱᱛᱟᱲᱤ ᱯᱟᱹᱨᱥᱤ ᱚᱠᱟ ᱞᱮᱠᱟ ᱛᱮ ᱥᱚᱨᱠᱟᱨᱟᱜ ᱜᱚᱲᱚ ᱠᱚ ᱵᱟᱝ ᱧᱟᱢᱚᱜ ᱠᱟᱱᱟ ᱜᱚᱲᱚᱭ ᱮᱢᱚᱜ ᱠᱟᱱ ᱨᱮᱦᱚᱸ ᱥᱚᱨᱠᱟᱨ ᱢᱤᱫᱴᱟᱝ ᱞᱟᱛᱟᱨ ᱜᱟᱛᱟᱠ ᱨᱮᱱ ᱡᱟᱦᱟᱸᱭ ᱱᱮᱛᱟ ᱢᱚᱱᱛᱨᱤ ᱠᱚ ᱱᱩᱠᱩ ᱚᱱᱟᱨᱮ ᱢᱮᱫ ᱞᱩᱛᱩᱨ ᱵᱟᱝ ᱠᱚ ᱮᱢᱟᱜ ᱠᱟᱱᱟ ᱥᱟᱱᱛᱟᱲ ᱨᱮᱱ ᱡᱟᱦᱟᱸ ᱮᱥ ᱴᱤ ᱠᱳᱴᱟ ᱛᱮᱠᱚ ᱥᱟᱱᱛᱟᱲ ᱮᱢᱮᱞᱮ ᱮᱢ ᱯᱤ ᱠᱚᱠᱚ ᱵᱮᱱᱟᱜ ᱠᱟᱱᱟ ᱢᱚᱱᱛᱨᱤ ᱠᱚᱠᱚ ᱵᱮᱱᱟᱜ ᱠᱟᱱᱟ ᱩᱱᱠᱩ ᱦᱚᱸ ᱱᱚᱣᱟ ᱪᱮᱛᱟᱱ ᱨᱮ ᱢᱮᱫ ᱞᱩᱛᱩᱨ ᱫᱚ ᱵᱟᱝ ᱠᱚ ᱮᱢᱟᱜ ᱠᱟᱱᱟ ᱱᱚᱣᱟ ᱵᱟᱵᱚᱱ ᱮᱢᱟᱜ ᱠᱷᱟᱱ ᱥᱟᱱᱛᱟᱲᱤ ᱚᱞ ᱯᱟᱲᱦᱟᱣ ᱮ ᱢᱮᱫ ᱞᱩᱛᱩᱨ ᱥᱮ ᱥᱟᱱᱛᱟᱲᱤ ᱯᱟᱹᱨᱥᱤ ᱥᱮ ᱞᱟᱠᱪᱟᱨ ᱮᱱᱮᱡ ᱥᱮᱨᱮᱧ ᱟᱵᱚᱣᱟᱜ ᱪᱚᱵᱵᱤᱥ ᱜᱷᱚᱱᱴᱟ ᱨᱮᱰᱤᱭᱳ ᱥᱮᱱᱴᱟᱨ ᱴᱤᱵᱷᱤ ᱪᱮᱱᱮᱞ ᱱᱚᱣᱟ ᱠᱚ ᱵᱮᱱᱣ ᱥᱚᱨᱠᱟᱨᱤ ᱞᱮᱠᱟᱛᱮ ᱛᱮᱭᱟᱨ ᱨᱟᱠᱟᱵᱽ ᱫᱚᱨᱠᱟᱨ ᱠᱟᱱᱟ ᱛᱚᱵᱮᱭᱟᱱᱟᱜ ᱥᱟᱱᱛᱟᱲᱤ ᱯᱟᱹᱨᱥᱤ ᱢᱤᱫᱴᱟᱝ ᱡᱚᱛᱷᱟᱛ ᱴᱷᱟᱶᱨᱮ ᱡᱚᱛᱷᱟᱛ ᱡᱟᱭᱜᱟᱨᱮ ᱥᱮᱴᱮᱨ ᱫᱟᱲᱮᱭᱟᱜᱼᱟ ᱵᱟᱝᱠᱷᱟᱱ ᱫᱚ ᱱᱚᱣᱟ ᱱᱚᱣᱟ ᱦᱟᱨᱟᱼᱵᱩᱨᱩ ᱫᱚ ᱟᱹᱰᱤ ᱟᱱᱟᱴ ᱜᱮ ᱢᱮᱱᱛᱮ ᱥᱮ ᱪᱮᱞᱮᱧᱡᱽ ᱨᱮ ᱢᱮᱱᱟᱜᱼᱟ ᱱᱤᱛᱚᱜ ᱫᱚ ᱱᱚᱣᱟ ᱥᱟᱱᱛᱟᱲ ᱯᱟᱹᱨᱥᱤ ᱦᱟᱨᱟᱼᱵᱩᱨᱩ ᱨᱮ ᱱᱚᱣᱟ ᱪᱮᱞᱮᱧᱡᱽ ᱟᱵᱚ ᱥᱟᱱᱟᱢ ᱠᱚ ᱵᱟᱵᱚᱱ ᱞᱟᱦᱟ ᱦᱮᱡ ᱞᱮᱱᱠᱷᱟᱱ ᱵᱟᱵᱚᱱ ᱥᱚᱦᱚᱨ ᱥᱮᱴᱮᱨ ᱞᱮᱱᱠᱷᱟᱱ ᱟᱵᱚ ᱵᱟᱵᱚᱱ ᱯᱩᱨᱟᱹᱣ ᱫᱟᱲᱮᱭᱟᱜᱼᱟ ᱱᱚᱣᱟ ᱠᱚ ᱦᱟᱨᱟᱼᱵᱩᱨᱩ ᱞᱟᱹᱜᱤᱫ ᱥᱟᱱᱟᱢ ᱠᱚᱜᱮ ᱜᱚᱲᱚ ᱥᱚᱯᱚᱦᱚᱫ ᱥᱚᱨᱠᱟᱨ ᱯᱟᱦᱴᱟ ᱠᱷᱚᱱ ᱥᱮ ᱥᱟᱱᱟᱢ ᱦᱚᱲ ᱟᱵᱚ ᱥᱟᱱᱛᱟᱲ ᱠᱚ ᱥᱮ ᱮᱴᱟᱜ ᱡᱟᱹᱛᱤ ᱠᱚᱦᱚᱸ ᱡᱟᱛᱮ ᱱᱚᱣᱟ ᱯᱟᱹᱨᱥᱤ ᱠᱚ ᱪᱮᱫ ᱢᱟ ᱫᱩᱞᱟᱹᱲᱟᱜ ᱢᱟᱠᱚ ᱠᱩᱥᱤᱭᱟᱜ ᱢᱟᱠᱚ ᱚᱱᱟ ᱞᱟᱹᱜᱤᱫ ᱩᱱᱠᱩ ᱥᱟᱶ ᱪᱮᱫ ᱠᱚ ᱞᱟᱹᱠᱛᱤ ᱠᱟᱱᱟ ᱩᱱᱠᱩ ᱦᱚᱸ ᱵᱟᱲᱟᱭ ᱦᱚᱪᱚ ᱠᱚ ᱞᱟᱹᱠᱛᱤ ᱢᱮᱱᱟᱜ ᱠᱟᱫᱟ ᱟᱵᱚᱱᱟᱜ ᱯᱟᱹᱨᱥᱤ